ᱦᱟᱭᱤᱠ ᱪᱟᱞᱟᱣ ᱞᱟᱹᱜᱤᱫ ᱫᱚ ᱤᱧ ᱫᱚ ᱜᱟᱹᱡᱟᱲ ᱵᱤᱨ ᱤᱧ ᱠᱩᱥᱤᱭᱟᱜᱼᱟ ᱦᱟᱭᱤᱠ ᱫᱚ ᱢᱤᱫᱴᱟᱹᱝ ᱛᱟᱲᱟᱢ ᱛᱮ ᱵᱩᱨᱩ ᱵᱚ ᱨᱟᱠᱟᱵᱼᱟ ᱥᱮ ᱵᱟᱝᱢᱟ ᱜᱟᱹᱡᱟᱲ ᱵᱤᱨ ᱵᱚ ᱨᱟᱠᱟᱵᱼᱟ ᱟᱫᱚ ᱦᱟᱭᱤᱠ ᱪᱟᱞᱟᱣ ᱞᱟᱹᱜᱤᱫ ᱫᱚ ᱟᱵᱚᱣᱟᱜ ᱥᱟᱯᱟᱯ ᱠᱚ ᱞᱟᱹᱠᱛᱤᱜᱼᱟ ᱚᱱᱟ ᱥᱟᱯᱟᱯ ᱫᱚ ᱦᱩᱭᱩᱜ ᱠᱟᱱᱟ ᱢᱤᱫ ᱡᱚᱲᱟ ᱡᱚᱛᱟ ᱟᱨ ᱵᱟᱝᱢᱟ ᱚᱱᱟ ᱢᱤᱫᱴᱟᱹᱝ ᱵᱮᱜᱽ ᱚᱱᱟ ᱵᱮᱜᱽ ᱨᱮ ᱟᱢᱟᱜ ᱡᱚᱢᱟᱜ ᱠᱚ ᱛᱟᱦᱮᱱᱟ ᱟᱨ ᱚᱱᱟ ᱥᱟᱶᱛᱮ ᱟᱢᱟᱜ ᱫᱚᱛᱚᱠ ᱯᱮᱱᱴᱮ ᱠᱚ ᱛᱟᱦᱮᱱᱟ ᱡᱚᱠᱷᱚᱱ ᱤᱧ ᱦᱟᱭᱤᱠ ᱤᱧ ᱪᱟᱞᱟᱜᱼᱟ ᱟᱨ ᱤᱧ ᱨᱮᱱ ᱜᱟᱛᱮ ᱠᱚ ᱥᱟᱶ ᱦᱟᱭᱤᱠ ᱤᱧ ᱪᱟᱞᱟᱜᱼᱟ ᱟᱨ ᱦᱟᱭᱤᱠ ᱪᱟᱞᱟᱜ ᱡᱚᱠᱷᱟᱡ ᱡᱚᱠᱷᱚᱱ ᱚᱱᱟ ᱜᱟᱹᱡᱟᱲ ᱵᱤᱨ ᱤᱧ ᱥᱮᱴᱮᱨᱚᱜᱼᱟ ᱩᱱ ᱡᱚᱠᱷᱟᱡ ᱚᱸᱰᱮ ᱮᱛᱚᱦᱚᱵ ᱛᱟᱲᱟᱢᱤᱧ ᱨᱟᱠᱟᱵᱟ ᱟᱫᱚ ᱩᱱ ᱡᱚᱠᱷᱟᱡ ᱫᱚ ᱚᱱᱟ ᱜᱟᱡᱟᱲ ᱵᱤᱨ ᱨᱮᱫᱚ ᱦᱚᱨ ᱠᱚᱫᱚ ᱵᱟᱝ ᱛᱟᱦᱮᱱᱟ ᱚᱱᱟ ᱦᱚᱨ ᱠᱚᱫᱚ ᱱᱤᱡᱮ ᱛᱮᱜᱮ ᱵᱮᱱᱟᱣ ᱦᱩᱭᱩᱜᱼᱟ ᱚᱱᱟ ᱦᱚᱨ ᱠᱚᱫᱚ ᱡᱟᱦᱟᱸ ᱰᱟᱹᱨ ᱠᱚ ᱨᱟᱹᱯᱩᱫ ᱠᱟᱛᱮ ᱚᱱᱠᱟᱛᱮ ᱦᱚᱨ ᱥᱮᱱ ᱦᱩᱭᱩᱜᱼᱟ ᱟᱨ ᱩᱱ ᱡᱚᱠᱷᱚᱡ ᱚᱱᱟ ᱦᱚᱨ ᱛᱮ ᱪᱟᱞᱟᱜ ᱡᱚᱠᱷᱮᱡ ᱚᱸᱰᱮᱱᱟᱜ ᱥᱤᱱ ᱥᱮ ᱡᱟᱜ ᱠᱚ ᱩᱱᱟᱹᱜ ᱪᱮᱨᱦᱟ ᱧᱮᱞᱚᱜᱼᱟ ᱡᱮ ᱟᱢ ᱚᱱᱠᱟ ᱡᱟᱭᱜᱟ ᱫᱚ ᱯᱟᱞᱮᱫ ᱢᱟᱲᱟᱝ ᱫᱚ ᱵᱟᱢ ᱧᱮᱞ ᱟᱠᱟᱫᱼᱟ ᱟᱫᱚ ᱤᱧ ᱚᱱᱟ ᱞᱟᱹᱜᱤᱫ ᱦᱚᱸ ᱨᱟᱹᱥᱠᱟᱹᱧ ᱵᱩᱡᱷᱟᱹᱣᱟ ᱡᱚᱠᱷᱚᱱ ᱚᱸᱰᱮᱱᱤᱡ ᱛᱟᱨᱟᱥᱤᱧ ᱡᱚᱠᱷᱚᱡ ᱪᱟᱸᱫᱚᱭ ᱦᱟᱹᱥᱩᱨᱚᱜᱼᱟ ᱚᱱᱟ ᱜᱟᱡᱟᱲ ᱵᱤᱨ ᱨᱮ ᱡᱚᱠᱷᱚᱱ ᱪᱟᱸᱫᱚ ᱦᱟᱹᱥᱩᱨᱮᱢ ᱧᱮᱞᱮᱠᱷᱟᱱ ᱫᱚ ᱟᱹᱰᱤ ᱨᱟᱹᱥᱠᱟᱹ ᱪᱮ ᱟᱹᱰᱤ ᱢᱚᱡᱽ ᱜᱮᱧ ᱵᱩᱡᱷᱟᱹᱣᱟ ᱟᱨ ᱡᱚᱠᱷᱚᱱ ᱚᱱᱟ ᱜᱟᱡᱟᱲ ᱵᱤᱨᱛᱮ ᱨᱟᱠᱟᱵ ᱡᱚᱠᱷᱚᱡ ᱡᱚᱠᱷᱚᱱ ᱚᱸᱰᱮᱱᱤᱡ ᱥᱮᱛᱟᱜ ᱪᱟᱸᱫᱚᱭ ᱦᱟᱹᱥᱩᱨᱚᱜᱼᱟ ᱩᱱ ᱡᱚᱠᱷᱚᱡ ᱦᱚᱸ ᱚᱱᱠᱟᱢ ᱵᱩᱡᱷᱟᱹᱣᱟ ᱡᱮ ᱟᱢ ᱢᱟᱱᱮ ᱱᱚᱝᱠᱟ ᱫᱚ ᱟᱨ ᱢᱟᱲᱟᱝ ᱫᱚ ᱵᱟᱹᱧ ᱧᱮᱞ ᱟᱠᱟᱫᱼᱟ ᱟᱫᱚ ᱚᱱᱟ ᱞᱟᱹᱜᱤᱫ ᱦᱚᱸ ᱤᱧ ᱟᱹᱰᱤ ᱨᱟᱹᱥᱠᱟᱹᱧ ᱵᱩᱡᱷᱟᱹᱣᱟ ᱚᱸᱰᱮ ᱫᱚ ᱦᱟᱭᱤᱠ ᱨᱮᱫᱚ ᱛᱟᱲᱟᱢ ᱛᱮᱜᱮ ᱚᱱᱟ ᱵᱩᱨᱩ ᱨᱟᱠᱟᱵ ᱦᱩᱭᱩᱜᱼᱟ ᱡᱚᱠᱷᱚᱡ ᱚᱱᱟ ᱵᱩᱨᱩ ᱨᱟᱠᱟᱵ ᱡᱚᱠᱷᱟᱡ ᱩᱱᱟᱹᱜ ᱪᱮᱦᱨᱟ ᱪᱮᱦᱨᱟ ᱡᱟᱭᱜᱟ ᱠᱚ ᱩᱱᱟᱹᱜ ᱪᱮᱦᱨᱟ ᱪᱮᱦᱨᱟ ᱥᱤᱱ ᱠᱚ ᱧᱟᱢᱚᱜᱼᱟ ᱡᱮ ᱚᱱᱠᱟ ᱫᱚ ᱢᱟᱲᱟᱝ ᱫᱚ ᱵᱟᱹᱧ ᱧᱮᱞ ᱟᱠᱟᱫ ᱛᱟᱦᱮᱱ ᱟᱫᱚ ᱚᱱᱟ ᱠᱚ ᱜᱟᱛᱮ ᱠᱚ ᱥᱟᱶ ᱚᱱᱟ ᱜᱟᱡᱟᱲ ᱵᱤᱨ ᱨᱮ ᱨᱟᱠᱟᱵ ᱟᱨ ᱚᱸᱰᱮ ᱥᱮᱱᱚᱜ ᱫᱚ ᱟᱹᱰᱤ ᱵᱷᱮᱜᱟᱨ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱡᱚᱠᱷᱚᱱ ᱚᱱᱟ ᱦᱟᱭᱤᱠᱮᱢ ᱥᱮᱱᱚᱜᱼᱟ ᱩᱱ ᱡᱚᱠᱷᱚᱡ ᱡᱚᱠᱷᱚᱱ ᱚᱱᱟ ᱜᱟᱡᱟᱲ ᱵᱤᱨ ᱨᱮᱢ ᱨᱟᱠᱟᱵᱼᱟ ᱟᱫᱚ ᱚᱱᱟ ᱨᱟᱠᱟᱵ ᱨᱟᱠᱟᱵ ᱡᱚᱠᱷᱚᱡ ᱟᱢᱟᱜ ᱢᱚᱱᱮ ᱥᱮ ᱡᱤᱣᱤ ᱠᱚ ᱩᱱᱟᱹᱜ ᱯᱷᱩᱨᱪᱟᱹ ᱪᱮ ᱩᱱᱟᱹᱜ ᱱᱤᱨᱟᱹᱱ ᱜᱮ ᱵᱩᱡᱷᱟᱹᱜᱼᱟ ᱡᱮ ᱚᱱᱟ ᱨᱮᱱᱟᱜ ᱨᱟᱹᱥᱠᱟᱹ ᱪᱮ ᱚᱱᱟ ᱨᱮᱱᱟᱜ ᱢᱚᱱᱮ ᱫᱚ ᱟᱹᱰᱤ ᱵᱷᱮᱜᱟᱨ ᱜᱮ ᱵᱩᱡᱷᱟᱹᱜᱼᱟ ᱟᱨ ᱤᱧ ᱫᱚ ᱱᱚᱣᱟ ᱞᱟᱹᱜᱤᱫ ᱦᱚᱸ ᱨᱟᱹᱥᱠᱟᱹᱧ ᱵᱩᱡᱷᱟᱹᱣᱟ ᱡᱮ ᱚᱸᱰᱮ ᱥᱮᱱ ᱠᱟᱛᱮ ᱟᱢ ᱤᱧᱟᱹᱜ ᱢᱚᱱᱮ ᱡᱤᱣᱤ ᱠᱚ ᱟᱹᱰᱤ ᱱᱤᱨᱚᱱ ᱟᱨ ᱯᱷᱩᱨᱪᱟᱹ ᱜᱮᱧ ᱵᱩᱡᱷᱟᱹᱣᱟ ᱟᱨ ᱚᱸᱰᱮ ᱪᱟᱞᱟᱣ ᱠᱟᱛᱮ ᱚᱸᱰᱮᱱᱟᱜ ᱡᱟᱭᱜᱟ ᱠᱚ ᱥᱮ ᱥᱤᱱ ᱠᱚ ᱩᱱᱟᱹᱜ ᱪᱮᱦᱨᱟ ᱧᱮᱞᱚᱜᱼᱟ ᱡᱮ ᱢᱟᱲᱟᱝ ᱫᱚ ᱱᱚᱝᱠᱟ ᱫᱚ ᱵᱟᱹᱧ ᱧᱮᱞ ᱟᱠᱟᱫ ᱛᱟᱦᱮᱸᱫ ᱟᱨ ᱚᱱᱟ ᱞᱟᱹᱜᱤᱫ ᱦᱚᱸ ᱚᱸᱰᱮ ᱟᱨ ᱦᱚᱸ ᱠᱚ ᱦᱚᱲ ᱠᱚᱠᱚ ᱦᱤᱡᱩᱜᱼᱟ ᱚᱱᱟ ᱦᱟᱭᱤᱠ ᱨᱮ ᱥᱮᱱᱚᱜ ᱞᱟᱹᱜᱤᱫ ᱪᱮ ᱚᱸᱰᱮ ᱵᱩᱨᱩ ᱨᱮ ᱛᱟᱲᱟᱢ ᱛᱮ ᱨᱟᱠᱟᱵ ᱞᱟᱹᱜᱤᱫ ᱟᱨ ᱚᱸᱰᱮ ᱫᱚ ᱛᱟᱲᱟᱢ ᱛᱮᱠᱚ ᱨᱟᱠᱟᱵᱼᱟ ᱟᱨ ᱚᱸᱰᱮ ᱟᱠᱚᱣᱟᱜ ᱥᱟᱯᱟᱯ ᱠᱚᱠᱚ ᱤᱫᱤ ᱛᱟᱨᱟ ᱠᱟᱜᱼᱟ ᱟᱨ ᱚᱸᱰᱮ ᱥᱟᱯᱟᱯ ᱠᱚ ᱤᱫᱤ ᱠᱟᱛᱮ ᱪᱮ ᱤᱧ ᱦᱚᱸ ᱩᱱᱟᱹᱜ ᱨᱟᱹᱥᱠᱟᱹᱧ ᱵᱩᱡᱷᱟᱣᱟ ᱡᱮ ᱚᱱᱟ ᱫᱚ ᱢᱮᱱ ᱜᱮ ᱵᱟᱭ ᱜᱟᱱᱚᱜᱼᱟ ᱟᱨ ᱚᱱᱟ ᱦᱟᱭᱤᱠ ᱨᱮ ᱡᱚᱠᱷᱚᱱ ᱚᱱᱟ ᱜᱟᱡᱟᱲ ᱵᱤᱨ ᱨᱟᱠᱟᱵ ᱨᱟᱠᱟᱵ ᱛᱮ ᱟᱹᱰᱤᱜᱟᱱ ᱚᱱᱠᱟ ᱚᱱᱠᱟᱱ ᱡᱟᱭᱜᱟ ᱠᱚ ᱧᱟᱢᱚᱜᱼᱟ ᱡᱮ ᱚᱱᱠᱟ ᱚᱱᱠᱟᱱ ᱥᱤᱱ ᱠᱚ ᱧᱟᱢᱚᱜᱼᱟ ᱡᱮ ᱡᱟᱦᱟᱸ ᱫᱚ ᱟᱢ ᱚᱸᱰᱮ ᱪᱟᱞᱟᱣ ᱠᱟᱛᱮ ᱜᱮᱢ ᱚᱱᱩᱵᱷᱚᱵᱽ ᱫᱟᱲᱮᱭᱟᱜᱼᱟ ᱟᱨ ᱚᱸᱰᱮ ᱦᱟᱭᱤᱠ ᱨᱮᱫᱚ ᱜᱟᱛᱮ ᱠᱚᱥᱮ ᱡᱚᱴᱟᱣ ᱠᱚ ᱥᱟᱶ ᱦᱚᱸ ᱥᱮᱱ ᱫᱚ ᱟᱹᱰᱮ ᱨᱟᱹᱥᱠᱟᱹ ᱵᱩᱡᱷᱟᱹᱜᱼᱟ ᱟᱨ ᱩᱱᱠᱩ ᱠᱚ ᱥᱟᱶ ᱚᱱᱟ ᱵᱩᱨᱩ ᱨᱮ ᱵᱤᱨ ᱨᱮ ᱨᱟᱠᱟᱵ ᱟᱨ ᱚᱱᱟ ᱥᱟᱶ ᱥᱟᱶᱛᱮ ᱚᱸᱰᱮ ᱨᱮᱱ ᱪᱮᱬᱮᱼᱪᱤᱨᱩᱫ ᱥᱮ ᱵᱟᱝᱢᱟ ᱡᱤᱵᱽᱼᱡᱤᱭᱟᱹᱞᱤ ᱠᱚ ᱧᱮᱞ ᱦᱚᱸ ᱟᱹᱰᱤ ᱜᱮ ᱨᱟᱹᱥᱠᱟᱹ ᱜᱮ ᱵᱩᱡᱷᱟᱹᱜᱼᱟ ᱟᱨ ᱩᱱᱠᱩ ᱠᱚ ᱥᱚᱱᱛᱚᱨ ᱛᱮ ᱥᱮ ᱚᱱᱟ ᱪᱟᱞᱟᱜ ᱪᱟᱞᱟᱜ ᱛᱮ ᱡᱚᱠᱷᱟᱱ ᱚᱱᱟ ᱜᱟᱰᱟᱢ ᱧᱟᱢᱟ ᱚᱱᱟ ᱜᱟᱰᱟ ᱠᱚ ᱨᱮᱱᱟᱜ ᱡᱟᱦᱟᱸ ᱚᱱᱟ ᱥᱤᱱ ᱪᱮ ᱡᱟᱦᱟᱸ ᱚᱱᱟ ᱡᱟᱭᱜᱟ ᱠᱚ ᱧᱟᱢᱚᱜᱼᱟ ᱩᱱ ᱡᱚᱠᱷᱟᱡ ᱫᱚ ᱚᱱᱟ ᱠᱚ ᱟᱹᱰᱤ ᱵᱷᱮᱜᱟᱨ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱟᱫᱚ ᱚᱱᱟ ᱞᱟᱹᱜᱤᱫ ᱦᱚᱸ ᱤᱧ ᱫᱚ ᱦᱟᱭᱤᱠ ᱪᱟᱞᱟᱜ ᱤᱧ ᱠᱩᱥᱤᱭᱟᱜᱼᱟ ᱪᱮ ᱜᱟᱡᱟᱲ ᱵᱤᱨ ᱦᱚᱸ ᱠᱩᱥᱤᱭᱟᱜᱼᱟ ᱛᱟᱲᱟᱢᱛᱮ ᱡᱮ ᱛᱟᱲᱟᱢ ᱛᱮᱧ ᱥᱮᱱ ᱞᱮᱱᱠᱷᱟᱱ ᱟᱢᱟᱜ ᱢᱚᱱᱮ ᱡᱤᱣᱤ ᱪᱮ ᱟᱢᱟᱜ ᱢᱚᱱᱮ ᱛᱟᱢ ᱩᱱᱟᱹᱜ ᱥᱟᱯᱷᱟ ᱟᱨ ᱩᱱᱟᱹᱜ ᱵᱮᱥᱮᱢ ᱵᱩᱡᱷᱟᱹᱣᱟ ᱡᱮ ᱚᱱᱟ ᱫᱚ ᱟᱹᱰᱤ ᱱᱟᱯᱟᱭ ᱟᱹᱭᱠᱟᱹᱜᱼᱟ ᱚᱱᱟ ᱞᱟᱹᱜᱤᱫ ᱤᱧ ᱫᱚ ᱦᱟᱭᱤᱠ ᱪᱟᱞᱟᱜ ᱫᱚ ᱜᱟᱡᱟᱲ ᱵᱤᱨ ᱤᱧ ᱠᱩᱥᱤᱭᱟᱜᱼᱟ